ᱱᱤᱛᱚᱜᱟᱜ ᱡᱩᱜᱽ ᱫᱚ ᱰᱤᱡᱤᱴᱟᱞ ᱡᱩᱜᱽ ᱠᱟᱱᱟ ᱱᱚᱣᱟ ᱡᱩᱜᱽ ᱫᱚ ᱴᱮᱠᱱᱳᱞᱚᱡᱤ ᱥᱟᱞᱟᱜ ᱟᱹᱰᱤ ᱟᱹᱰᱤ ᱡᱚᱲᱟᱣ ᱢᱮᱱᱟᱜᱼᱟ ᱯᱟᱹᱦᱤᱞ ᱛᱟᱦᱮᱸ ᱠᱟᱱᱟ ᱡᱟᱦᱟᱸ ᱪᱮ ᱥᱤᱨᱡᱚᱱ ᱨᱮᱭᱟᱜ ᱟᱹᱰᱤᱜᱟᱱ ᱫᱟᱲᱮ ᱛᱟᱦᱮᱸ ᱠᱟᱱᱟ ᱟᱨ ᱟᱹᱰᱤᱜᱟᱱ ᱠᱟᱹᱢᱤ ᱥᱮ ᱟᱹᱰᱤᱜᱟᱱ ᱚᱱᱠᱟᱱᱟᱜ ᱡᱤᱱᱤᱥ ᱡᱚᱼᱫᱟᱲᱮ ᱥᱮ ᱡᱟᱦᱟᱸ ᱱᱮᱪᱟᱨᱮᱞ ᱥᱤᱨᱡᱚᱱ ᱨᱮᱭᱟᱜ ᱫᱟᱲᱮ ᱛᱮᱜᱮ ᱦᱩᱭᱩᱜ ᱛᱟᱦᱮᱸᱫ ᱢᱮᱱᱠᱷᱟᱱ ᱱᱤᱛᱳᱜ ᱫᱚ ᱚᱱᱠᱟ ᱵᱟᱝ ᱦᱩᱭ ᱠᱚᱜᱼᱟ ᱱᱤᱛᱚᱜ ᱡᱩᱜᱽ ᱫᱚ ᱟᱹᱨᱩᱛᱮ ᱯᱷᱮᱨᱟᱣᱛᱮ ᱪᱟᱞᱟᱣ ᱤᱫᱤᱜ ᱠᱟᱱᱟ ᱟᱹᱰᱤᱜᱟᱱ ᱡᱤᱱᱤᱥ ᱢᱮᱥᱤᱱᱟᱹᱨᱤ ᱫᱟᱨᱟᱭᱛᱮ ᱠᱟᱹᱢᱤᱜ ᱠᱟᱱᱟ ᱢᱟᱹᱱᱢᱤ ᱚᱱᱟ ᱠᱚ ᱵᱟᱵᱚᱱ ᱫᱟᱲᱮᱭᱟᱜ ᱠᱟᱱᱟ ᱢᱟᱹᱱᱢᱤᱭᱟᱜ ᱦᱚᱲᱢᱚ ᱨᱮᱭᱟᱜ ᱚᱥᱩᱵᱤᱫᱷᱟ ᱨᱮᱭᱟᱜ ᱠᱟᱨᱚᱱ ᱦᱩᱭ ᱠᱚᱜᱼᱟ ᱟᱨ ᱵᱟᱝᱠᱷᱟᱱ ᱥᱚᱢᱚᱭ ᱨᱮᱭᱟᱜ ᱚᱵᱷᱟᱵᱽ ᱦᱩᱭ ᱠᱚᱜᱼᱟ ᱡᱟᱦᱟᱸ ᱪᱮ ᱟᱵᱚ ᱚᱱᱟ ᱠᱚ ᱠᱟᱹᱢᱤ ᱢᱟᱹᱱᱢᱤ ᱵᱟᱝ ᱠᱟᱛᱮᱫ ᱢᱮᱥᱤᱱ ᱠᱚ ᱮᱢᱟᱱ ᱠᱚ ᱫᱟᱨᱟᱭ ᱛᱮᱵᱚᱱ ᱠᱟᱹᱢᱤᱵᱚᱱ ᱛᱚᱨᱟᱣᱮᱫᱟ ᱟᱨᱵᱚᱱ ᱠᱟᱹᱢᱤ ᱟᱹᱜᱩᱭᱮᱫᱼᱟ ᱟᱨ ᱦᱟᱯᱮᱱ ᱫᱤᱱ ᱨᱮᱦᱚᱸ ᱱᱟᱦᱟᱜ ᱵᱚᱱ ᱠᱟᱹᱢᱤᱭᱟ ᱟᱫᱚ ᱚᱱᱚᱱᱟ ᱠᱚ ᱢᱮᱥᱤᱱ ᱠᱚ ᱛᱮᱭᱟᱨ ᱨᱮ ᱵᱮᱱᱟᱣᱨᱮ ᱡᱟᱦᱟᱸ ᱴᱮᱠᱱᱳᱞᱚᱡᱤ ᱥᱮ ᱡᱟᱦᱟᱸ ᱞᱮᱠᱟᱱᱟᱜ ᱥᱟᱬᱮᱥ ᱚᱱᱟ ᱠᱚᱨᱮ ᱞᱟᱜᱟᱣ ᱢᱮᱱᱟᱜᱼᱟ ᱚᱱᱟ ᱠᱚᱫᱚ ᱟᱹᱰᱤ ᱜᱚᱲᱚᱭ ᱮᱢᱚᱜ ᱠᱟᱱᱟ ᱟᱨ ᱟᱵᱚᱣᱟᱜ ᱥᱟᱱᱟᱢ ᱞᱮᱠᱟᱱ ᱠᱟᱹᱢᱤᱨᱮ ᱥᱟᱬᱮᱥᱟᱜᱼᱜᱮ ᱜᱚᱲᱚ ᱢᱮᱱᱟᱜᱼᱟ ᱥᱟᱬᱮᱥ ᱵᱮᱜᱚᱨ ᱢᱤᱫᱴᱟᱝ ᱥᱟᱢᱟᱱ ᱥᱮ ᱢᱤᱫᱴᱟᱝ ᱢᱮᱥᱤᱱ ᱚᱦᱚᱜᱮ ᱛᱮᱭᱟᱨ ᱠᱚᱜᱼᱟ ᱥᱟᱬᱮᱥ ᱨᱮᱭᱟᱜ ᱵᱟᱰᱟᱭ ᱵᱮᱜᱚᱨ ᱢᱤᱫᱴᱟᱝ ᱡᱚᱱᱛᱨᱚ ᱚᱦᱚᱜᱮᱢ ᱛᱮᱭᱟᱨ ᱠᱮᱭᱟ ᱟᱨ ᱚᱱᱟ ᱥᱟᱬᱮᱥ ᱠᱷᱟᱹᱛᱤᱨᱜᱮ ᱟᱵᱚ ᱟᱹᱰᱤᱜᱟᱱ ᱠᱟᱹᱢᱤ ᱟᱹᱰᱤ ᱟᱞᱜᱟ ᱛᱮᱵᱚ ᱠᱚᱨᱟᱣᱮᱫᱟ ᱟᱵᱚ ᱥᱟᱫᱷᱟᱨᱚᱱᱮᱧ ᱞᱟᱹᱭᱟ ᱥᱟᱭᱠᱮᱞ ᱦᱩᱭᱱᱟ ᱢᱳᱴᱚᱨ ᱥᱟᱭᱠᱮᱞ ᱦᱩᱭᱱᱟ ᱥᱟᱱᱟᱢ ᱞᱮᱠᱟᱱᱜ ᱜᱮ ᱡᱮᱢᱚᱱ ᱚᱱᱟ ᱠᱚ ᱥᱟᱭᱠᱮᱞ ᱢᱳᱴᱚᱨᱼᱥᱟᱭᱠᱮᱞ ᱨᱮ ᱫᱮᱡ ᱠᱟᱛᱮᱫ ᱟᱵᱚ ᱠᱚᱢ ᱥᱚᱢᱚᱭ ᱨᱮ ᱰᱷᱮᱨᱧᱚᱜ ᱡᱮᱹᱞᱮᱹᱧ ᱧᱚᱜ ᱟᱵᱚᱵᱚᱱ ᱥᱮᱱ ᱠᱮᱭᱟ ᱥᱮᱱᱚᱜ ᱠᱟᱱᱟ ᱥᱚᱢᱚᱭ ᱦᱚᱸ ᱵᱟᱧᱪᱟᱣᱜᱼᱟ ᱟᱨ ᱦᱚᱲᱢᱚ ᱦᱚᱸ ᱟᱞᱜᱟ ᱧᱚᱜᱛᱮ ᱵᱟᱝ ᱠᱚᱥᱴᱚᱜᱼᱟ ᱚᱱᱟ ᱠᱚᱨᱮᱦᱚᱸ ᱥᱟᱬᱮᱥ ᱨᱮᱭᱟᱜ ᱟᱹᱰᱤ ᱟᱭᱢᱟ ᱜᱚᱲᱚ ᱢᱮᱱᱟᱜᱼᱟ